ᱦᱮᱸ ᱡᱚᱦᱟᱨ ᱡᱚᱦᱟᱨ ᱜᱚᱢᱠᱮ ᱟᱹᱞᱤᱧ ᱥᱟᱶᱛᱟ ᱥᱩᱥᱟᱹᱨᱤᱭᱟᱹ ᱢᱟᱹᱛᱩ ᱦᱮᱢᱵᱨᱚᱢ ᱢᱟ ᱟᱹᱵᱤᱱ ᱦᱚᱸ ᱱᱚᱣᱟ ᱵᱮᱝᱜᱚᱞ ᱫᱤᱥᱚᱢ ᱥᱮᱫ ᱠᱷᱚᱱ ᱱᱟᱦᱟᱜ ᱞᱤᱧ ᱯᱷᱳᱱᱮᱫᱼᱟ ᱦᱳᱭ ᱦᱳᱭ ᱦᱳᱭ ᱦᱳᱭ ᱟᱪᱪᱷᱟ ᱟᱯᱮ ᱱᱟᱜ ᱱᱚᱛᱮ ᱩᱲᱤᱥᱥᱟ ᱯᱟᱦᱴᱟ ᱦᱮᱸ ᱩᱲᱤᱥᱥᱟ ᱯᱟᱦᱴᱟ ᱨᱮ ᱟᱯᱮᱭᱟᱜ ᱱᱚᱛᱮᱱᱟᱜ ᱱᱚᱣᱟ ᱯᱚᱨᱚᱵᱽ ᱯᱩᱱᱟᱹᱭ ᱠᱟᱛᱷᱟ ᱦᱮᱸ ᱦᱳᱭ ᱚᱱᱟ ᱯᱚᱨᱚᱵᱽ ᱯᱩᱱᱟᱹᱭ ᱠᱟᱛᱷᱟ ᱫᱚ ᱟᱯᱮ ᱚᱠᱟ ᱞᱮᱠᱟ ᱯᱮ ᱯᱚᱨᱚᱵᱽ ᱯᱩᱱᱟᱹᱭᱚᱜ ᱠᱟᱱᱟ ᱱᱚᱛᱮ ᱪᱮᱫ ᱪᱮᱫ ᱠᱚ ᱱᱟᱦᱟᱜ ᱯᱚᱨᱚᱵᱽ ᱯᱩᱱᱟᱹᱭ ᱫᱚ ᱟᱯᱮ ᱚᱠᱟ ᱪᱟᱸᱫᱚ ᱨᱮ ᱚᱠᱟ ᱯᱚᱨᱚᱵᱽ ᱠᱚ ᱦᱩᱭᱩᱜ ᱠᱟᱱᱟ ᱚᱠᱟ ᱞᱮᱠᱟ ᱴᱷᱤᱠ ᱴᱷᱤᱠ ᱴᱷᱤᱠ ᱦᱳᱭ ᱦᱳᱭ ᱦᱳᱭ ᱦᱮᱸ ᱦᱳᱭ ᱦᱳᱭ ᱦᱳᱭ ᱦᱳᱭ ᱦᱳᱭ ᱦᱳᱭ ᱦᱳᱭ ᱟᱪᱪᱷᱟ ᱟᱪᱪᱷᱟ ᱦᱮᱸ ᱦᱮᱸ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱟᱪᱪᱷᱟ ᱟᱪᱪᱷᱟ ᱦᱳᱭ ᱵᱟᱝ ᱦᱳᱭ ᱢᱟᱱᱮ ᱵᱟᱝ ᱱᱚᱣᱟ ᱠᱟᱛᱷᱟ ᱨᱮᱠᱚ ᱢᱮᱱᱟ ᱦᱳᱭ ᱡᱟᱨ ᱡᱚᱱᱱᱚ ᱱᱤᱛᱚᱜ ᱢᱚᱬᱮ ᱢᱟᱦᱟ ᱥᱚᱨᱦᱟᱭ ᱢᱚᱬᱮ ᱢᱟᱦᱟ ᱥᱚᱨᱦᱟᱭ ᱦᱩᱭᱩᱜᱼᱟ ᱟᱫᱚ ᱟᱪᱪᱷᱟ ᱟᱯᱮ ᱥᱮᱫ ᱚᱱᱛᱮ ᱩᱲᱤᱥᱥᱟ ᱯᱚᱱᱚᱛ ᱥᱮᱫ ᱱᱚᱣᱟ ᱫᱟᱠᱟ ᱦᱤᱞᱳᱜ ᱵᱟᱝᱼᱟ ᱫᱟᱠᱟᱭ ᱦᱤᱞᱳᱜ ᱠᱚᱫᱚ ᱜᱚᱲᱟ ᱵᱚᱸᱜᱟ ᱠᱚᱫᱚ ᱦᱩᱭᱩᱜ ᱟᱥᱮ ᱵᱟᱝ ᱟ ᱦᱳᱭ ᱦᱳᱭ ᱦᱳᱭ ᱦᱳᱭ ᱦᱳᱭ ᱦᱳᱭ ᱦᱳᱭ ᱟᱪᱪᱷᱟ ᱚᱱᱟ ᱦᱳᱭ ᱟᱪᱪᱷᱟ ᱱᱚᱣᱟ ᱟᱯᱮ ᱱᱚᱣᱟ ᱜᱟᱹᱭ ᱠᱚ ᱫᱟᱲᱟ ᱠᱚᱫᱚ ᱠᱚ ᱠᱚᱲᱟ ᱠᱚ ᱠᱚ ᱦᱳᱭ ᱦᱳᱭ ᱟᱪᱪᱷᱟ ᱟᱪᱪᱷᱟ ᱦᱚᱸ ᱦᱳᱭ ᱦᱳᱭ ᱟᱪᱪᱷᱟ ᱟᱨ ᱟᱥᱟᱲ ᱫᱤᱱ ᱟᱹᱥᱟᱹᱲᱤᱭᱟᱹ ᱵᱚᱸᱜᱟ ᱠᱚᱫᱚ ᱵᱚᱸᱜᱟᱭᱟ ᱥᱮ ᱵᱟᱝ ᱟ ᱦᱳᱭ ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱟᱨ ᱢᱤᱼᱢᱤᱫᱴᱟᱝ ᱟᱹᱛᱩ ᱨᱮ ᱟᱸᱡᱚᱢ ᱵᱟᱲᱟᱜᱼᱟ ᱚᱱᱛᱮ ᱩᱲᱤᱥᱥᱟ ᱠᱚᱨᱮ ᱦᱚᱸ ᱱᱚᱜ ᱱᱚᱣᱟ ᱵᱷᱩᱡᱽᱱᱤ ᱦᱚᱸ ᱵᱚᱸᱜᱟ ᱦᱩᱭᱩᱜ ᱜᱮᱭᱟ ᱥᱮ ᱦᱳᱭ ᱪᱟᱹᱛ ᱵᱚᱸᱜᱟ ᱦᱳᱭ ᱦᱳᱭ ᱴᱷᱤᱠᱟ ᱦᱳᱭ ᱟᱪᱪᱷᱟ ᱢᱟᱜᱷ ᱢᱟᱜᱷ ᱠᱚ ᱢᱮᱱᱟ ᱪᱮᱞᱮᱱ ᱦᱳᱭ ᱯᱟᱹᱦᱤᱞ ᱠᱚ ᱢᱮᱱᱟ ᱢᱟᱜᱷ ᱵᱟᱝ ᱵᱚᱸᱜᱟ ᱞᱮᱠᱷᱟᱱ ᱚᱱᱠᱟᱱᱟᱜ ᱟᱡᱟᱨ ᱵᱤᱢᱟᱹᱨ ᱠᱚ ᱥᱮ ᱪᱮᱫ ᱠᱚ ᱚᱱᱠᱟᱱᱟᱜ ᱦᱩᱭᱩᱜᱼᱟ ᱪᱮ ᱟᱪᱪᱷᱟ ᱟᱪᱪᱷᱟ ᱦᱳᱭ ᱦᱳᱭ ᱦᱳᱭ ᱦᱳᱭ ᱦᱳᱭ ᱦᱳᱭ ᱱᱚᱜᱼᱚᱭ ᱩᱲᱤᱥᱥᱟ ᱯᱚᱱᱚᱛ ᱨᱮᱠᱚ ᱢᱮᱱᱟ ᱟᱹᱰᱤ ᱡᱟᱠ ᱡᱚᱢᱚᱠ ᱵᱟᱦᱟ ᱥᱚᱨᱦᱟᱭᱚᱜ ᱛᱟᱦᱮᱱᱚᱜ ᱯᱟᱹᱦᱤᱞ ᱚᱱᱠᱟ ᱟᱪᱪᱷᱟ ᱟᱪᱪᱷᱟ ᱦᱳᱭ ᱟᱪᱪᱷᱟ ᱤᱭᱟᱹ ᱟᱸᱡᱚᱢ ᱵᱤᱱ ᱟᱸᱡᱚᱢ ᱵᱤᱱ ᱥᱮ ᱱᱚᱣᱟ ᱵᱟᱦᱟ ᱵᱟᱦᱟ ᱵᱚᱸᱜᱟ ᱡᱚᱦᱚᱜ ᱫᱚ ᱪᱮᱫ ᱵᱟᱦᱟ ᱠᱚᱯᱮ ᱵᱚᱸᱜᱟᱭᱟ ᱟᱯᱮ ᱫᱚ ᱱᱚᱛᱮ ᱫᱚ ᱦᱳᱭ ᱦᱳᱭ ᱟᱪᱪᱷᱟ ᱟᱪᱪᱷᱟ ᱦᱳᱭ ᱦᱳᱭ ᱦᱳᱭ ᱟᱪᱪᱷᱟ ᱟᱫᱚᱢ ᱟᱫᱚᱢᱤᱧ ᱟᱸᱡᱚᱢᱟ ᱢᱤᱼᱢᱤᱫᱴᱟᱝ ᱟᱹᱛᱩ ᱠᱚᱨᱮ ᱦᱮᱸ ᱪᱮ ᱚᱱᱟ ᱵᱟᱦᱟ ᱥᱟᱨᱡᱚᱢ ᱵᱟᱦᱟ ᱪᱮ ᱥᱟᱨᱡᱚᱢ ᱵᱟᱦᱟ ᱵᱟᱝ ᱠᱟᱛᱮᱫ ᱮᱴᱟᱜᱟᱜ ᱪᱮᱫ ᱵᱟᱦᱟ ᱠᱚᱪᱚ ᱠᱚ ᱵᱚᱸᱜᱟᱭᱮᱫ ᱫᱚ ᱚᱱᱟ ᱠᱚ ᱛᱤᱱᱟᱹᱜ ᱡᱚᱛᱷᱟᱛᱼᱟ ᱦᱳᱭ ᱵᱟᱹᱨᱯᱟᱫᱟ ᱟᱸᱡᱚᱢ ᱵᱤᱱ ᱪᱮᱞᱮᱱ ᱵᱟᱹᱨᱯᱟᱫᱟ ᱨᱮ ᱟᱸᱡᱚᱢᱜ ᱠᱟᱱᱟ ᱤᱭᱩᱴᱩᱵᱽ ᱠᱚᱨᱮᱫ ᱢᱟᱱᱮ ᱫᱮᱠᱷᱟᱣᱮᱫ ᱟᱠᱚ ᱦᱮᱸᱪᱮ ᱚᱱᱟ ᱜᱩᱞᱟᱹᱵᱽ ᱵᱟᱦᱟ ᱵᱟᱝᱼᱟ ᱜᱩᱞᱟᱹᱵᱽ ᱵᱟᱦᱟ ᱠᱚ ᱵᱟᱦᱟ ᱡᱚᱦᱚᱜ ᱠᱚ ᱵᱚᱸᱜᱟ ᱠᱟᱱᱟ ᱢᱟ ᱟᱪᱪᱷᱟ ᱱᱚᱣᱟ ᱠᱚ ᱛᱤᱱᱟᱹᱜ ᱡᱚᱛᱷᱟᱛᱟ ᱦᱳᱭ ᱦᱳᱭ ᱦᱳᱭ ᱦᱳᱭ ᱦᱳᱭ ᱟᱪᱪᱷᱟ ᱦᱳᱭ ᱟᱪᱪᱷᱟ ᱦᱳᱭ ᱟᱪᱪᱷᱟ ᱟᱨ ᱟᱨ ᱠᱚ ᱢᱮᱱᱟ ᱟᱪᱪᱷᱟ ᱤᱭᱟᱹ ᱡᱚᱦᱚᱜ ᱜᱚᱴ ᱞᱮᱵᱮᱫ ᱵᱟᱝ ᱟ ᱥᱚᱨᱦᱟᱭ ᱨᱮ ᱦᱮᱸ ᱥᱮ ᱜᱚᱴ ᱞᱮᱵᱮᱫ ᱡᱚᱦᱚᱜ ᱟᱪᱪᱷᱟ ᱪᱮᱫ ᱯᱮ ᱞᱮᱵᱮᱫ ᱦᱚᱪᱚ ᱠᱚᱣᱟ ᱜᱚᱴ ᱫᱚ ᱱᱚᱣᱟ ᱪᱮᱛᱟᱱ ᱛᱮ ᱠᱤᱪᱷᱩ ᱵᱟᱲᱟᱭ ᱛᱮᱱᱟᱜ ᱢᱮᱱᱟᱜᱼᱟ ᱦᱳᱭ ᱦᱳᱭ ᱦᱮᱸ ᱦᱳᱭ ᱦᱳᱭ ᱦᱚᱸ ᱚᱱᱟ ᱠᱚ ᱪᱮᱛᱟᱱ ᱛᱮ ᱱᱟᱦᱟᱜ ᱱᱚᱰᱮ ᱠᱷᱚᱸᱫᱽᱨᱚᱱ ᱞᱟᱹᱜᱤᱫᱛᱮ ᱵᱟᱲᱟᱭ ᱧᱚᱜ ᱞᱟᱹᱜᱤᱫ ᱛᱮ ᱱᱟᱦᱟᱜ ᱟᱹᱞᱤᱧ ᱞᱤᱧ ᱟᱹᱵᱤᱱ ᱴᱷᱮᱱ ᱞᱤᱧ ᱯᱷᱳᱱᱟᱠᱟᱜᱼᱟ ᱡᱮᱦᱩᱛᱩ ᱱᱚᱛᱮ ᱦᱳᱭ ᱦᱳᱭ ᱦᱳᱭ ᱦᱳᱭ ᱦᱳᱭ ᱟᱨ ᱟᱨ ᱱᱚᱛᱮ ᱚᱱᱟ ᱨᱚᱛᱷ ᱵᱚᱸᱜᱟ ᱠᱚ ᱪᱮ ᱟᱨ ᱪᱮᱫ ᱵᱚᱸᱜᱟ ᱠᱚ ᱚᱱᱠᱟᱱᱟᱜ ᱦᱩᱭᱩᱜᱼᱟ ᱪᱮ ᱵᱟᱝᱼᱟ ᱦᱳᱭ ᱟᱪᱪᱷᱟ ᱤᱭᱟᱹ ᱦᱳᱭ ᱟᱹᱥᱟᱹᱲᱤᱭᱟᱹ ᱢᱟ ᱦᱩᱭᱩᱜᱼᱟ ᱵᱟᱝ ᱦᱳᱭ ᱟᱹᱥᱟᱹᱲᱤᱭᱟᱹ ᱢᱟ ᱦᱩᱭᱩᱜᱼᱟ ᱦᱮᱸ ᱟᱹᱥᱟᱹᱲᱤᱭᱟᱹ ᱵᱚᱸᱜᱟ ᱫᱚ ᱦᱩᱭᱩᱜ ᱜᱮᱭᱟ ᱪᱮ ᱦᱳᱭ ᱦᱳᱭ ᱚᱱᱟ ᱚᱱᱟᱜᱮ ᱱᱟᱦᱟᱜ ᱤᱭᱟᱹ ᱚᱱᱟ ᱫᱚ ᱦᱩᱭᱩᱜ ᱠᱟᱱᱟ ᱟᱫᱚ ᱚᱱᱟ ᱜᱮ ᱛᱤᱱᱟᱹᱜ ᱜᱟᱱ ᱡᱤᱱᱤᱥ ᱱᱚᱛᱮᱱᱟᱜ ᱵᱟᱲᱟᱭ ᱧᱚᱜ ᱥᱟᱱᱟ ᱠᱟᱱᱟ ᱟᱞᱮ ᱥᱮᱫ ᱚᱠᱟ ᱞᱮᱠᱟ ᱟᱨ ᱟᱯᱮ ᱥᱮᱫ ᱚᱠᱟ ᱞᱮᱠᱟ ᱚᱱᱟ ᱠᱷᱟᱹᱛᱤᱨ ᱟᱹᱞᱤᱧ ᱟᱹᱵᱤᱱ ᱴᱷᱮᱱ ᱞᱤᱧ ᱯᱷᱳᱱᱟᱠᱟᱜᱼᱟ ᱟᱨ ᱪᱮᱫ ᱪᱮᱫ ᱯᱚᱨᱚᱵᱽ ᱠᱚ ᱱᱚᱛᱮᱱᱟᱜ ᱯᱟᱛᱟ ᱠᱚ ᱮᱢᱟᱱ ᱠᱚ ᱪᱮᱫ ᱪᱮᱫ ᱠᱚ ᱚᱱᱠᱟᱱᱟᱜ ᱠᱚ ᱟᱨ ᱪᱮᱫ ᱠᱚ ᱡᱟᱱᱛᱷᱟᱲ ᱠᱚ ᱯᱟᱛᱟ ᱠᱚ ᱟᱨ ᱪᱮᱫ ᱯᱚᱨᱚᱵᱽ ᱞᱮᱠᱟᱱᱟᱜ ᱚᱱᱠᱟᱱᱟᱜ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱮᱸ ᱦᱳᱭ ᱦᱳᱭ ᱦᱳᱭ ᱦᱮᱸ ᱟᱪᱪᱷᱟ ᱦᱳᱭ ᱦᱳᱭ ᱟᱪᱪᱷᱟ ᱟᱨ ᱱᱚᱰᱮ ᱟᱨ ᱟᱨ ᱟᱪᱪᱷᱟ ᱟᱨ ᱱᱚᱰᱮ ᱩᱲᱤᱥᱥᱟ ᱯᱟᱦᱴᱟ ᱨᱮᱜᱮ ᱱᱟᱦᱟᱜ ᱵᱮᱥᱛᱤ ᱠᱟᱛᱮᱫ ᱧᱮᱞᱚᱜᱼᱟ ᱠᱟᱨᱟᱢ ᱠᱟᱨᱟᱢ ᱵᱚᱸᱜᱟ ᱚᱱᱟᱫᱚ ᱦᱳᱭ ᱦᱳᱭ ᱚᱱᱟᱫᱚ ᱪᱮᱫ ᱠᱟᱨᱟᱢ ᱯᱮ ᱢᱮᱛᱟᱜ ᱱᱟᱦᱟᱜ ᱚᱱᱟ ᱡᱟᱦᱟᱸ ᱫᱚ ᱱᱟᱦᱟᱜ ᱱᱚᱣᱟ ᱜᱚᱢᱦᱟ ᱛᱟᱞᱟ ᱦᱳᱭ ᱦᱳᱭ ᱦᱳᱭ ᱦᱳᱭ ᱚᱱᱟ ᱨᱟᱹᱥ ᱦᱳᱭ ᱦᱳᱭ ᱚᱱᱟ ᱜᱮ ᱵᱟᱝ ᱠᱟᱨᱟᱢ ᱫᱚ ᱵᱟᱨ ᱞᱮᱠᱟ ᱠᱚ ᱵᱟᱨ ᱫᱷᱟᱣ ᱠᱚ ᱠᱟᱨᱟᱢᱚᱜᱼᱟ ᱠᱟᱨᱟᱢ ᱨᱮ ᱟᱪᱪᱷᱟ ᱠᱟᱨᱟᱢ ᱵᱚᱸᱜᱟ ᱡᱚᱦᱚᱜ ᱟᱪᱪᱷᱟ ᱮᱱᱮᱡ ᱠᱚ ᱪᱮᱫ ᱮᱱᱮᱡ ᱠᱚ ᱮᱱᱮᱡᱚᱜ ᱛᱟᱦᱮᱱᱚᱜ ᱠᱟᱨᱟᱢ ᱮᱱᱮᱡ ᱜᱮ ᱨᱤᱸᱡᱷᱟᱹ ᱠᱚ ᱪᱮᱫ ᱠᱚ ᱚᱱᱠᱟ ᱦᱟᱸᱜ ᱞᱤᱧ ᱟᱸᱡᱚᱢ ᱟᱠᱟᱫᱟ ᱦᱳᱭ ᱦᱳᱭ ᱚᱱᱟ ᱠᱟᱛᱷᱟ ᱜᱮ ᱱᱟᱦᱟᱜ ᱟᱪᱪᱷᱟ ᱦᱳᱭ ᱦᱳᱭ ᱟᱪᱪᱷᱟ ᱰᱟᱱᱴᱟ ᱠᱚᱫᱚ ᱚᱠᱟ ᱡᱚᱦᱚᱜ ᱠᱚ ᱮᱱᱮᱡᱟ ᱰᱟᱱᱴᱟ ᱮᱱᱮᱡ ᱥᱚᱨᱦᱟᱭ ᱨᱮᱠᱚ ᱦᱳᱭ ᱟᱪᱪᱷᱟ ᱟᱨ ᱤᱭᱟᱹ ᱵᱚᱸᱜᱟ ᱤᱭᱟᱹ ᱠᱚ ᱫᱟᱲᱟᱱ ᱫᱚ ᱚᱱᱟ ᱮᱱᱮᱡ ᱠᱟᱛᱷᱟ ᱫᱟᱸᱥᱟᱭ ᱮᱱᱮᱡ ᱠᱚᱫᱚ ᱟᱪᱪᱷᱟ ᱱᱮᱛᱟᱨ ᱵᱟᱭ ᱧᱮᱞ ᱵᱟᱲᱟᱜ ᱠᱟᱱᱟ ᱚᱱᱛᱮ ᱧᱮᱞᱚᱜ ᱠᱟᱱᱟ ᱦᱳᱭ ᱦᱳᱭ ᱦᱳᱭ ᱦᱳᱭ ᱟᱪᱪᱷᱟ ᱱᱚᱣᱟ ᱟᱨ ᱟᱥᱟᱲ ᱫᱤᱱᱚᱜ ᱜᱚᱢᱦᱟ ᱯᱚᱨᱚᱵᱽ ᱵᱚ ᱢᱮᱱᱟ ᱜᱚᱢᱦᱟ ᱯᱚᱨᱚᱵᱽ ᱫᱚ ᱜᱚᱢᱦᱟ ᱯᱚᱨᱚᱵᱽ ᱠᱚ ᱦᱩᱭᱩᱜ ᱟᱪᱮ ᱵᱟᱝ ᱟ ᱦᱳᱭ ᱟᱨ ᱱᱚᱣᱟ ᱜᱚᱢᱦᱟ ᱠᱚᱠᱚ ᱢᱮᱱᱟ ᱜᱚᱢᱦᱟ ᱯᱚᱨᱚᱵᱽ ᱨᱮ ᱜᱚᱢᱦᱟ ᱠᱚ ᱟᱹᱰᱤ ᱪᱮᱨᱦᱟ ᱠᱚ ᱦᱳᱭ ᱦᱳᱭ ᱴᱷᱤᱠ ᱴᱷᱤᱠ ᱮᱱᱠᱷᱟᱱ ᱢᱤᱫ ᱫᱤᱱ ᱱᱟᱦᱟᱜ ᱥᱚᱢᱚᱭ ᱧᱮᱞ ᱠᱟᱛᱮᱫ ᱦᱟᱸᱜ ᱞᱤᱧ ᱦᱤᱡᱩᱜᱼᱟ ᱟᱹᱵᱤᱱ ᱴᱷᱮᱱ ᱦᱮᱸ ᱪᱮ ᱢᱟ ᱡᱚᱦᱟᱨ ᱡᱚᱦᱟᱨ ᱦᱮᱸ